ᱯᱟᱲᱦᱟᱣ ᱫᱚ ᱵᱟᱹᱞᱤᱧ ᱯᱟᱲᱦᱟᱣ ᱠᱟᱜᱼᱟ ᱵᱷᱩᱨᱠᱟᱹ ᱤᱯᱤᱞ ᱠᱚᱨᱮᱱᱟᱜ ᱪᱮ ᱵᱟᱝᱠᱷᱟᱱ ᱤᱭᱟᱹ ᱠᱚᱫᱚ ᱚᱱᱟ ᱫᱚ ᱦᱟᱲᱟᱢ ᱦᱟᱯᱲᱟᱢ ᱡᱟᱦᱟᱸ ᱠᱚ ᱞᱟᱹᱭ ᱟᱠᱟᱫ ᱞᱤᱧᱟᱹ ᱵᱟᱠᱷᱟᱱ ᱠᱚ ᱟᱸᱡᱚᱢ ᱟᱠᱟᱫ ᱞᱤᱧᱟᱹ ᱚᱱᱟ ᱫᱚ ᱡᱮᱭᱥᱮ ᱦᱩᱲᱩ ᱢᱟᱰᱟ ᱡᱚᱠᱷᱚᱱ ᱵᱟᱠᱷᱟᱱ ᱦᱩᱲᱩ ᱛᱟᱯᱟ ᱡᱚᱠᱷᱚᱱ ᱢᱟᱡᱷᱮᱭ ᱥᱮᱛᱟᱜ ᱮᱱᱟ ᱵᱷᱩᱨᱠᱟᱹ ᱤᱯᱤᱞᱮ ᱩᱰᱩᱠ ᱮᱱᱟᱭ ᱱᱩᱠᱩ ᱫᱚ ᱟᱨᱟᱱ ᱤᱯᱤᱞ ᱠᱟᱱᱟ ᱠᱚ ᱚᱱᱟ ᱫᱚ ᱵᱩᱲᱦᱤ ᱯᱟᱨᱠᱚᱢ ᱠᱟᱱᱟ ᱱᱚᱣᱟ ᱫᱚ ᱵᱚᱲ ᱥᱮᱸᱜᱮᱞ ᱠᱟᱱᱟ ᱱᱚᱣᱟ ᱫᱚ ᱯᱚᱛᱟᱢ ᱵᱤᱞᱤ ᱠᱟᱱᱟ ᱟᱫᱚ ᱚᱱᱟ ᱫᱚ ᱩᱱᱠᱩ ᱦᱟᱯᱲᱟᱢ ᱴᱷᱮᱱ ᱠᱷᱚᱱ ᱜᱮᱞᱤᱧ ᱪᱮᱫ ᱟᱠᱟᱫᱼᱟ ᱟᱫᱚ ᱱᱚᱜᱼᱚ ᱱᱟ ᱠᱚᱫᱚ ᱯᱟᱲᱦᱟᱣ ᱫᱚ ᱟᱹᱞᱤᱧ ᱫᱚ ᱵᱟᱹᱞᱤᱧ ᱯᱟᱲᱦᱟᱣ ᱟᱠᱟᱫᱼᱟ ᱟᱨ ᱡᱮᱥᱮ ᱢᱟᱰᱟᱭᱫᱟᱵᱚᱱ ᱪᱷᱟᱹᱴᱭᱟᱹᱣ ᱟᱠᱟᱫ ᱟᱹᱞᱤᱧ ᱦᱚᱞᱟ ᱟᱹᱭᱩᱵ ᱨᱮ ᱮᱱᱠᱷᱟᱱ ᱫᱚ ᱢᱟᱭᱟ ᱡᱚᱲᱟ ᱧᱟᱢ ᱢᱮ ᱛᱟᱞᱟᱝ ᱡᱚᱛᱚ ᱜᱟᱹᱭ ᱠᱚ ᱰᱟᱝᱨᱟ ᱠᱚ ᱡᱚᱲᱟᱣ ᱠᱚᱢᱮ ᱟᱨ ᱢᱟᱰᱟ ᱮᱱᱚᱜ ᱞᱟᱝ ᱡᱚᱲᱟᱣᱟ ᱟᱫᱚ ᱵᱟᱨ ᱯᱮ ᱫᱷᱟᱣ ᱟᱹᱪᱩᱨ ᱠᱟᱛᱮᱫ ᱢᱟ ᱛᱚᱵᱮ ᱤᱧ ᱫᱩᱧ ᱟᱹᱠᱷᱟᱹᱱᱤ ᱛᱤᱧ ᱛᱟᱞᱟᱝᱤᱧ ᱦᱚᱴᱟᱜᱮᱜᱼᱟ ᱢᱟ ᱟᱢᱫᱚ ᱞᱟᱜᱟ ᱟᱹᱪᱩᱨ ᱠᱚᱢᱮ ᱦᱮᱸᱥᱮ ᱮᱱᱠᱷᱟᱱ ᱚᱱᱟ ᱫᱚ ᱩᱱᱟᱹᱜ ᱫᱚ ᱵᱟᱹᱞᱤᱧ ᱯᱟᱲᱦᱟᱣ ᱠᱟᱜᱼᱟ ᱱᱚᱣᱟ ᱠᱚᱫᱚ ᱤᱱᱟᱹᱜ ᱫᱚᱞᱤᱧ ᱟᱸᱡᱚᱢ ᱪᱮᱫ ᱟᱠᱟᱫᱼᱟ ᱟᱨ ᱵᱟᱝᱠᱷᱟᱱ ᱫᱚ ᱡᱮ ᱟᱭᱳ ᱵᱟᱵᱟ ᱟᱜ ᱞᱟᱡ ᱠᱷᱚᱱᱞᱤᱧ ᱪᱮᱫ ᱠᱟᱜᱼᱟ ᱚᱱᱠᱟ ᱠᱟᱛᱷᱟ ᱫᱚ ᱵᱟᱝ ᱠᱟᱱᱟ ᱦᱮᱸᱥᱮ ᱡᱮ ᱱᱚᱣᱟ ᱫᱚ ᱦᱟᱯᱲᱟᱢ ᱠᱚ ᱡᱟᱦᱟᱸ ᱠᱚ ᱞᱟᱹᱭ ᱛᱟᱦᱮᱸᱫ ᱚᱱᱟᱜᱮᱞᱤᱧ ᱪᱮᱫ ᱟᱠᱟᱫᱼᱟ ᱵᱷᱩᱨᱠᱟᱹ ᱤᱯᱤᱞ ᱫᱚ ᱥᱮᱛᱟᱜ ᱛᱚᱨᱟ ᱪᱟᱨ ᱵᱟᱡᱮ ᱢᱟᱲᱟᱝ ᱨᱮᱜᱮ ᱩᱰᱩᱠᱚᱜ ᱟᱭ ᱮᱱᱠᱷᱟᱱ ᱚᱱᱟ ᱦᱤᱥᱟᱹᱵ ᱛᱮᱜᱮ ᱟᱵᱚ ᱫᱚᱵᱚᱱ ᱩᱰᱩᱠᱚᱜᱼᱟ ᱢᱟ ᱮᱱᱟᱵᱚᱱ ᱵᱟᱠᱷᱟᱱ ᱵᱚ ᱦᱩᱲᱩ ᱵᱚᱱ ᱛᱷᱟᱯᱟᱭᱟ ᱵᱟᱠᱷᱟᱱ ᱵᱚᱱ ᱜᱩᱪᱷᱤ ᱵᱚᱱ ᱵᱚᱡᱟ ᱡᱟᱦᱟᱸ ᱵᱟᱠᱷᱟᱱ ᱫᱚ ᱦᱩᱲᱩ ᱵᱚᱱ ᱛᱷᱟᱯᱟᱭᱟ ᱱᱚᱣᱟ ᱤᱭᱟᱹ ᱦᱟᱴᱟᱜ ᱛᱮᱵᱚᱱ ᱮᱣᱮᱨᱟ ᱮᱱᱠᱷᱟᱱ ᱚᱱᱟ ᱡᱤᱱᱤᱥ ᱠᱚ ᱚᱱᱠᱟ ᱠᱟᱹᱢᱤ ᱦᱩᱭ ᱟᱠᱟᱱᱟ ᱟᱨ ᱟᱹᱰᱤ ᱫᱷᱟᱣ ᱱᱚᱝᱠᱟ ᱦᱚᱸ ᱦᱩᱭ ᱟᱠᱟᱱᱟ ᱡᱮ ᱵᱚᱲ ᱦᱚᱸ ᱢᱟᱭᱟ ᱯᱮᱴᱮᱨ ᱢᱮ ᱱᱟᱦᱟᱸᱜ ᱵᱟᱠᱷᱟᱱ ᱪᱮᱫ ᱛᱮᱵᱚᱱ ᱵᱟᱺᱫᱤᱭᱟ ᱦᱮᱸᱥᱮ ᱚᱱᱟ ᱡᱤᱱᱤᱥ ᱠᱚᱦᱚᱸ ᱞᱤᱧ ᱠᱟᱹᱢᱤᱭᱟᱠᱟᱫᱼᱟ ᱟᱫᱚ ᱟᱵᱚᱣᱟᱜ ᱪᱟᱹᱥᱤ ᱦᱚᱲ ᱫᱚ ᱟᱹᱰᱤ ᱨᱚᱠᱚᱢ ᱱᱟᱱᱟ ᱦᱩᱱᱟᱹᱨ ᱠᱟᱹᱢᱤ ᱢᱮᱱᱟᱜᱼᱟ ᱛᱚ ᱚᱱᱠᱟ ᱠᱟᱛᱮ ᱜᱮ ᱩᱱᱠᱩ ᱫᱚ ᱞᱤᱧ ᱵᱟᱲᱟᱭᱟ ᱡᱮ ᱱᱚᱣᱟ ᱯᱟᱲᱦᱟᱣ ᱛᱚᱞ ᱠᱚᱫᱚ ᱵᱟᱹᱞᱤᱧ ᱯᱟᱲᱦᱟᱣ ᱟᱠᱟᱫᱼᱟ ᱟᱭᱳ ᱵᱟᱵᱟ ᱡᱟᱦᱟᱸ ᱦᱟᱯᱲᱟᱢ ᱠᱚᱠᱚ ᱞᱟᱹᱭᱟᱠᱟᱫ ᱵᱚᱱᱟ ᱟᱫᱚ ᱚᱱᱟ ᱵᱟᱲᱟᱭ ᱠᱟᱛᱮᱫ ᱦᱟᱸᱜ ᱱᱚᱣᱟ ᱡᱤᱱᱤᱥ ᱫᱚᱞᱤᱧ ᱞᱟᱹᱭ ᱫᱟᱲᱮᱭᱟᱜ ᱠᱟᱱᱟ ᱟᱨ ᱚᱞ ᱛᱚᱞ ᱯᱟᱲᱦᱟᱣ ᱠᱚᱫᱚ ᱦᱟᱸᱜ ᱵᱟᱹᱞᱤᱧ ᱯᱟᱲᱦᱟᱣ ᱟᱠᱟᱫᱼᱟ ᱱᱩᱠᱩ ᱡᱟᱦᱟᱸ ᱡᱟᱦᱟᱸ ᱞᱤᱧ ᱨᱚᱲ ᱠᱮᱜᱼᱟ ᱚᱱᱟ ᱠᱚᱫᱚ ᱞᱤᱧ ᱧᱮᱞ ᱟᱠᱟᱫ ᱠᱚᱜᱮᱭᱟ ᱟᱨ ᱚᱱᱟ ᱢᱮᱱᱟᱜᱼᱟ ᱥᱟᱹᱨᱤ ᱠᱟᱛᱷᱟ ᱠᱟᱱ ᱜᱮᱭᱟ ᱵᱷᱩᱨᱠᱟᱹ ᱤᱯᱤᱞ ᱡᱟᱦᱟᱸ ᱵᱚᱱ ᱢᱮᱱᱟ ᱩᱱᱤ ᱦᱚᱸ ᱢᱮᱱᱟᱭ ᱜᱮᱭᱟ ᱡᱟᱦᱟᱸᱭ ᱢᱮᱱᱟᱭᱟ ᱩᱱᱤ ᱦᱚᱸ ᱢᱮᱱᱟᱭ ᱜᱮᱭᱟ ᱯᱚᱛᱟᱢ ᱡᱮᱢᱚᱱ ᱩᱱᱤ ᱦᱚᱸ ᱢᱮᱱᱟᱭ ᱜᱮᱭᱟ ᱵᱚᱲ ᱥᱮᱸᱜᱮᱞ ᱚᱱᱟ ᱦᱚᱸ ᱢᱮᱱᱟᱜᱼᱟ ᱵᱩᱲᱦᱤ ᱯᱟᱨᱠᱚᱢ ᱚᱱᱟ ᱦᱚᱸ ᱢᱮᱱᱟᱜᱼᱟ ᱟᱫᱚ ᱚᱱᱟᱜᱮ ᱢᱟ ᱟᱹᱰᱤ ᱜᱟᱱ ᱫᱚ ᱵᱟᱹᱞᱤᱧ ᱨᱚᱲ ᱫᱟᱲᱮᱭᱟᱜ ᱠᱟᱱᱟ ᱡᱟᱦᱟᱸᱞᱤᱧ ᱧᱮᱞ ᱠᱟᱜᱼᱟ ᱤᱱᱟᱹᱜᱤᱞᱤᱧ ᱨᱚᱲᱮᱜᱼᱟ ᱟᱨ ᱡᱟᱹᱥᱛᱤ ᱵᱟᱝ ᱨᱚᱲ ᱠᱟᱛᱮ ᱱᱚᱸᱰᱮ ᱜᱮᱞᱤᱧ ᱢᱩᱪᱟᱹᱫᱮᱜᱼᱟ